ᱤᱧᱟᱹᱜ ᱵᱟᱰᱟᱭ ᱧᱟᱢ ᱯᱚᱱᱚᱛᱨᱮ ᱥᱟᱪᱟᱨᱦᱮᱫ ᱥᱟᱡᱟᱣᱟᱱ ᱡᱟᱭᱜᱟ ᱫᱚ ᱦᱩᱭᱩᱜ ᱠᱟᱱᱟ ᱯᱩᱨᱩᱞᱤᱭᱟᱹ ᱨᱮᱱᱟᱜ ᱟᱡᱚᱫᱷᱤᱭᱟᱹ ᱵᱩᱨᱩ ᱟᱡᱚᱫᱤᱭᱟᱹ ᱵᱩᱨᱩ ᱨᱮᱱᱟᱜ ᱫᱟᱜ ᱫᱩᱱᱩᱞ ᱟᱹᱰᱤ ᱢᱚᱡᱽ ᱜᱮ ᱧᱮᱞᱚᱜᱼᱟ ᱱᱚᱸᱰᱮᱱᱟᱜ ᱫᱟᱜ ᱫᱩᱱᱩᱱ ᱧᱮᱞ ᱫᱚᱢᱮ ᱦᱚᱲ ᱠᱚ ᱦᱤᱡᱩᱜᱼᱟ ᱵᱤᱥᱮᱥ ᱠᱟᱭᱛᱮ ᱨᱟᱵᱟᱝ ᱫᱤᱱ ᱱᱚᱸᱰᱮ ᱟᱭᱢᱟ ᱴᱚᱴᱷᱟ ᱠᱷᱚᱱᱟᱜ ᱦᱚᱲ ᱠᱚ ᱦᱤᱡᱩᱜᱼᱟ ᱵᱤᱨ ᱵᱷᱳᱡᱳᱱ ᱞᱟᱹᱜᱤᱫ ᱱᱚᱣᱟ ᱫᱟᱜ ᱫᱩᱞᱩᱱ ᱞᱟᱛᱟᱨ ᱨᱮ ᱟᱹᱰᱤ ᱞᱟᱹᱴᱩ ᱞᱟᱹᱴᱩ ᱫᱷᱤᱨᱤ ᱢᱮᱱᱟᱜᱼᱟ ᱟᱨ ᱚᱱᱟ ᱫᱷᱤᱨᱤ ᱨᱮ ᱦᱚᱲ ᱠᱚ ᱫᱩᱲᱩᱵ ᱠᱟᱛᱮ ᱫᱟᱜ ᱫᱩᱞᱩᱱ ᱨᱮᱱᱟᱜ ᱫᱨᱤᱥᱥᱚ ᱠᱚ ᱧᱮᱞᱟ ᱱᱚᱣᱟ ᱯᱚᱱᱚᱛᱨᱮ ᱫᱚᱨᱤᱭᱟ ᱦᱚᱸ ᱢᱮᱱᱟᱜᱼᱟ ᱯᱩᱨᱵᱚ ᱢᱮᱫᱽᱱᱤᱯᱩᱨ ᱨᱮᱱᱟᱜ ᱫᱤᱜᱷᱟ ᱨᱮ ᱱᱚᱸᱰᱮ ᱵᱟᱨᱳᱢᱟᱥ ᱦᱚᱲ ᱠᱚ ᱦᱤᱡᱩᱜᱼᱟ ᱫᱟᱬᱟᱱ ᱱᱚᱸᱰᱮ ᱫᱚᱨᱤᱭᱟ ᱫᱷᱟᱨᱮ ᱵᱤᱪᱨᱮ ᱫᱩᱲᱩᱵ ᱠᱟᱛᱮ ᱫᱚᱨᱤᱭᱟ ᱨᱮᱱᱟᱜ ᱦᱮᱞᱠᱟᱣ ᱟᱲᱜᱳ ᱨᱟᱠᱟᱵ ᱰᱷᱮᱣ ᱧᱮᱞᱛᱮ ᱟᱹᱰᱤ ᱢᱚᱡᱽ ᱜᱮ ᱵᱩᱡᱷᱟᱹᱜᱼᱟ ᱱᱚᱸᱰᱮ ᱵᱤᱨᱵᱩᱨᱩ ᱦᱚᱸ ᱢᱮᱱᱟᱜᱼᱟ ᱟᱨ ᱤᱧᱟᱹᱜ ᱵᱟᱰᱟᱭ ᱧᱟᱢ ᱨᱮᱱᱟᱜ ᱵᱩᱨᱩ ᱫᱚ ᱦᱩᱭᱩᱜ ᱠᱟᱱᱟ ᱵᱟᱠᱩᱲᱟ ᱨᱮᱱᱟ ᱥᱩᱥᱩᱱᱤᱭᱟᱹ ᱵᱩᱨᱩ ᱱᱚᱣᱟ ᱵᱩᱨᱩ ᱨᱮᱱᱟᱜ ᱵᱤᱥᱮᱥᱚᱛᱛᱚ ᱦᱩᱭᱩᱜ ᱠᱟᱱᱟ ᱱᱚᱣᱟ ᱵᱩᱨᱩ ᱞᱟᱛᱟᱨ ᱨᱮ ᱡᱟᱦᱟᱸ ᱢᱮᱞᱟ ᱦᱩᱭᱩᱜᱼᱟ ᱚᱱᱟ ᱢᱮᱞᱟᱨᱮ ᱵᱩᱨᱩ ᱨᱮᱱᱟᱜ ᱫᱷᱤᱨᱤ ᱛᱮᱜᱮ ᱟᱹᱰᱤ ᱨᱚᱠᱚᱢ ᱡᱤᱱᱤᱥ ᱠᱚ ᱵᱮᱱᱟᱣᱟ ᱡᱮᱢᱚᱱ ᱢᱩᱨᱛᱤ ᱛᱷᱟᱹᱨᱤᱼᱵᱟᱹᱴᱤ ᱡᱤᱵᱽᱼᱡᱤᱭᱟᱹᱞᱤ ᱟᱭᱢᱟ ᱨᱚᱠᱚᱢ ᱡᱤᱱᱤᱥ ᱠᱚ ᱵᱮᱱᱟᱣ ᱠᱟᱛᱮ ᱠᱚ ᱟᱹᱠᱷᱨᱤᱧᱟ